ᱦᱮᱸ ᱚᱠᱚᱭ ᱚᱸᱻ ᱟᱪᱷᱟ ᱟᱪᱷᱟ ᱟᱪᱷᱟ ᱦᱮᱸ ᱦᱮᱸ ᱞᱟᱹᱭ ᱢᱮ ᱞᱟᱹᱭ ᱢᱮ ᱦᱮᱸ ᱦᱮᱸ ᱚᱱᱟ ᱠᱚᱞᱮᱡᱽ ᱨᱮᱱᱟᱝ ᱧᱟᱯᱟᱢ ᱞᱮᱱᱟ ᱦᱮᱸ ᱟᱪᱷᱟ ᱴᱷᱚᱠ ᱜᱮᱭᱟ ᱴᱷᱤᱠ ᱜᱮᱭᱟ ᱞᱟᱹᱭ ᱢᱮ ᱯᱟᱹᱭ ᱢᱮ ᱦᱮᱸ ᱡᱚᱛᱚ ᱦᱚᱲ ᱜᱮ ᱱᱟᱯᱟᱭ ᱜᱮ ᱟᱯᱮᱥᱮᱫ ᱚᱸᱻ ᱟᱪᱷᱟ ᱟᱪᱷᱟ ᱟᱪᱷᱟ ᱱᱤᱛᱚᱜ ᱢᱟ ᱚᱲᱟᱜ ᱨᱮᱜᱮ ᱦᱮᱸ ᱚᱲᱟᱜ ᱨᱮᱜᱮ ᱚᱸᱻ ᱟᱪᱷᱟ ᱟᱪᱷᱟ ᱴᱷᱤᱠ ᱜᱮᱭᱟ ᱚᱸᱻ ᱟᱪᱷᱟ ᱦᱮᱸ ᱚᱸᱻ ᱠᱟᱨᱟᱱ ᱟᱪᱷᱟ ᱟᱪᱷᱟ ᱟᱪᱷᱟ ᱞᱟᱹᱭ ᱢᱮ ᱟᱪᱷᱟ ᱟᱪᱷᱟ ᱱᱯᱣᱟ ᱦᱮᱸ ᱵᱟᱨᱟ ᱠᱟᱹᱡ ᱛᱚ ᱟᱪᱷᱟ ᱟᱪᱷᱟ ᱟᱪᱷᱟ ᱴᱷᱤᱠ ᱜᱮᱭᱟ ᱟᱪᱷᱟ ᱤᱧ ᱫᱚ ᱛᱟᱦᱚᱞᱮ ᱟᱢᱟᱜ ᱚᱲᱟᱜ ᱢᱟ ᱵᱟᱹᱧ ᱧᱮᱞ ᱟᱠᱟᱫ ᱢᱚᱡ ᱛᱮ ᱟᱪᱷᱟ ᱤᱧ ᱤᱭᱟᱹ ᱥᱮᱴᱮᱨ ᱠᱟᱛᱮ ᱛᱟᱦᱚᱞᱮ ᱚᱱᱟ ᱯᱷᱳᱱᱟᱹᱧ ᱴᱷᱤᱠ ᱜᱮᱭᱟ ᱟ ᱯᱷᱳᱱ ᱠᱟᱛᱮ ᱤᱧ ᱢᱤᱛᱟᱹᱧ ᱢᱮ ᱛᱟᱦᱚᱞᱮ ᱟᱪᱷᱟ ᱟᱪᱷᱟ ᱴᱷᱤᱠ ᱜᱮᱭᱟ ᱛᱟᱦᱚᱞᱮ ᱥᱮᱴᱮᱨ ᱠᱟᱛᱮ ᱜᱮ ᱛᱟᱦᱚᱞᱮᱧ ᱯᱷᱳᱱᱟ ᱛᱟᱦᱚᱞᱮ ᱚᱸᱰᱮ ᱴᱷᱤᱠ ᱜᱮᱭᱟ

ᱦᱮᱸ ᱦᱮᱸ ᱴᱷᱤᱠ ᱜᱮᱭᱟ ᱩᱥᱟᱹᱨᱟᱭᱟᱹᱧ ᱴᱷᱤᱠ ᱜᱮᱭᱟ ᱛᱟᱦᱚᱞᱮ